ᱦᱮᱞᱳ ᱦᱮᱸ ᱤᱧ ᱯᱟᱹᱭᱠᱟᱹᱨ ᱤᱧ ᱞᱟᱹᱭ ᱮᱫᱼᱟ ᱚᱻ ᱢᱮᱱᱮᱫ ᱟᱹᱧ ᱢᱮᱨᱚᱢ ᱠᱚ ᱵᱷᱤᱲᱤ ᱠᱚᱯᱮ ᱟᱹᱥᱩᱞ ᱟᱠᱟᱜ ᱠᱚᱣᱟ ᱥᱮ ᱚ ᱚ ᱟᱪᱪᱷᱟ ᱟᱪᱪᱷᱟ ᱛᱤᱱᱟᱹᱜ ᱜᱟᱱ ᱯᱮ ᱫᱚᱦᱚ ᱟᱠᱟᱜ ᱠᱚᱣᱟ ᱥᱟᱸᱜᱮ ᱫᱷᱟᱨᱟ ᱜᱮ ᱯᱟᱞᱮᱱ ᱢᱮᱱᱟᱜ ᱠᱚᱣᱟ ᱥᱮ ᱱᱮᱛᱟᱨ ᱵᱟᱹᱧ ᱪᱟᱞᱟᱜ ᱠᱟᱱᱟ ᱮᱴᱟᱜ ᱥᱮᱫ ᱤᱧ ᱪᱟᱞᱟᱜ ᱠᱟᱱᱟ ᱛᱚ ᱱᱮᱛᱟᱨ ᱵᱟᱠᱷᱟᱱ ᱫᱚ ᱵᱟᱹᱧ ᱪᱟᱞᱟᱣ ᱫᱟᱲᱨᱭᱟᱜ ᱠᱟᱱᱟ ᱟᱯᱮ ᱥᱮᱫ ᱛᱳ ᱚᱱᱟᱜᱮ ᱯᱷᱳᱱ ᱠᱟᱛᱮᱫ ᱯᱟᱛᱟᱧ ᱞᱟᱜᱟᱣᱮᱫᱼᱟ ᱢᱮᱱᱟᱜ ᱠᱚᱣᱟ ᱥᱮ ᱵᱟᱝᱟ ᱵᱟᱠᱷᱟᱱ ᱪᱟᱞᱟᱜ ᱟᱹᱧ ᱢᱮᱱᱮᱫᱼᱟ ᱜᱟᱯᱟ ᱚ ᱟᱪᱪᱷᱟ ᱟᱪᱪᱷᱟ ᱟᱫᱚ ᱪᱮᱫ ᱚᱱᱠᱟ ᱢᱟᱨᱟᱝ ᱢᱟᱨᱟᱝ ᱫᱷᱟᱨᱟ ᱠᱚ ᱢᱮᱱᱟᱜ ᱠᱚᱣᱟ ᱥᱮ ᱵᱟᱝᱜᱮ ᱠᱚᱢ ᱥᱮ ᱠᱚᱢ ᱩᱱᱠᱩ ᱵᱤᱥ ᱯᱚᱸᱪᱤᱥ ᱠᱤᱞᱳ ᱠᱚ ᱡᱤᱞ ᱚ ᱟᱪᱪᱷᱟ ᱟᱪᱪᱷᱟ ᱜᱚᱱᱚᱝ ᱠᱚᱫᱚ ᱮᱠᱷᱚᱱ ᱫᱚ ᱛᱤᱱᱟᱹᱜ ᱠᱟᱛᱮᱫ ᱯᱮ ᱫᱟᱢ ᱟᱠᱟᱫ ᱠᱚᱣᱟ ᱥᱟᱸᱭ ᱛᱤᱨᱤᱥ ᱦᱟᱡᱟᱨ ᱟᱪᱪᱷᱟ ᱦᱳᱭ ᱤᱧᱫᱚ ᱱᱚᱰᱮ ᱱᱚᱰᱮ ᱵᱟᱯᱞᱟᱜ ᱠᱟᱱᱟ ᱠᱚ ᱱᱚᱜᱼᱚᱭ ᱤᱭᱟᱹ ᱚᱰᱟᱨ ᱤᱧ ᱥᱟᱵ ᱟᱠᱟᱫᱼᱟ ᱦᱩᱱᱟᱹᱝ ᱛᱳ ᱤᱢᱟᱹᱧ ᱠᱷᱟᱱ ᱯᱮ ᱱᱟᱯᱟᱭᱚᱜᱼᱟ ᱦᱩᱱᱟᱹᱝ ᱵᱷᱤᱰᱤ ᱦᱚᱸ ᱤᱱᱟᱹᱜ ᱟᱨ ᱠᱟᱹᱥᱤ ᱦᱚᱸ ᱚᱻ ᱦᱳᱭ ᱟᱨ ᱚᱱᱟ ᱟᱯᱮ ᱴᱚᱞᱟ ᱠᱚᱨᱮ ᱡᱟᱦᱟᱱ ᱟᱨ ᱡᱟᱦᱟᱸᱭ ᱦᱚᱲ ᱠᱚᱨᱮᱱ ᱢᱮᱱᱟᱜ ᱠᱚᱣᱟ ᱦᱮᱸ ᱰᱷᱮᱨ ᱫᱷᱟᱨᱟ ᱜᱮᱞᱮ ᱫᱚᱨᱠᱟᱨᱚᱜ ᱠᱟᱱᱟ ᱠᱚᱢ ᱥᱮ ᱠᱚᱢ ᱫᱚᱥ ᱯᱚᱱᱨᱚᱴᱤ ᱞᱮᱠᱟ ᱦᱳᱭ ᱟᱪᱪᱷᱟ ᱟᱪᱪᱷᱟ ᱟᱯᱮ ᱨᱮᱱ ᱜᱮ ᱯᱩᱨᱟᱹ ᱥᱟᱸᱜᱮ ᱢᱮᱱᱟᱜ ᱠᱚᱣᱟ ᱮᱰᱮᱠᱷᱟᱱ ᱫᱚ ᱫᱚᱢᱮ ᱜᱮ ᱛᱟᱯᱮ ᱠᱚ ᱥᱟᱸᱜᱮᱭᱟᱠᱟᱱᱟ ᱦᱮᱸᱥᱮ ᱚᱻ ᱫᱚᱥᱴᱤ ᱜᱟᱱ ᱟᱪᱪᱷᱟ ᱟᱪᱪᱷᱟ ᱛᱚ ᱮᱱᱠᱷᱟᱱ ᱫᱚ ᱚᱸᱰᱮ ᱜᱮᱞᱮ ᱦᱩᱭᱩᱜᱼᱟ ᱦᱮᱸ ᱦᱮᱸ ᱟᱪᱪᱷᱟ ᱟᱪᱪᱷᱟ ᱜᱟᱰᱨᱟ ᱠᱚ ᱪᱮᱫ ᱦᱳᱭ ᱦᱳᱭ ᱦᱳᱭ ᱛᱚ ᱜᱟᱯᱟ ᱥᱮᱛᱟᱜ ᱵᱮᱲᱟ ᱯᱮ ᱛᱟᱦᱮᱱ ᱜᱮᱭᱟ ᱥᱮ ᱟᱪᱪᱷᱟ ᱚ ᱦᱳᱭ ᱟᱪᱪᱷᱟ ᱛᱳ ᱜᱟᱯᱟ ᱫᱚ ᱮᱢᱚᱜ ᱟᱯᱮ ᱥᱮ ᱵᱟᱝᱼᱟ ᱵᱟᱝᱠᱷᱟᱱ ᱟᱞᱮ ᱫᱚ ᱜᱟᱯᱟᱜᱮ ᱧᱮᱞ ᱠᱟᱛᱮᱫ ᱟᱹᱜᱩ ᱩᱛᱟᱹᱨ ᱠᱚᱣᱟᱞᱮ ᱛᱳ ᱜᱟᱯᱟ ᱱᱟᱦᱟᱸᱜ ᱛᱳ ᱥᱮᱛᱟᱜ ᱵᱮᱲᱟ ᱪᱟᱞᱟᱜ ᱟᱹᱧ ᱴᱷᱤᱠ ᱜᱮᱭᱟ ᱛᱟᱦᱮᱱᱟᱯᱮ ᱚᱲᱟᱜ ᱨᱮ ᱛᱳ ᱟᱨ ᱚᱠᱚᱭ ᱡᱚᱛᱚ ᱦᱚᱲ ᱛᱟᱦᱮᱱ ᱯᱮ ᱵᱟᱠᱷᱟᱱ ᱠᱟᱛᱷᱟ ᱦᱟᱸᱜ ᱵᱟᱠᱷᱟᱱ ᱟᱪᱪᱷᱟ ᱟᱪᱪᱷᱟ ᱴᱷᱤᱠ ᱤᱧᱦᱚᱸ ᱪᱟᱞᱟᱜ ᱟᱹᱧ ᱛᱚᱵᱮ ᱦᱮᱸᱥᱮ ᱟᱯᱮ ᱚᱲᱟᱜ ᱦᱟᱸᱜ ᱜᱟᱯᱟ ᱥᱮᱛᱟᱜ ᱨᱮ ᱴᱷᱤᱠ ᱜᱮᱭᱟ ᱛᱚᱵᱮ ᱦᱳᱭ ᱠᱟᱛᱷᱟ ᱜᱳᱴᱟᱭᱮᱱᱟ ᱴᱷᱤᱠ ᱴᱷᱤᱠ